ᱥᱟᱱᱛᱟᱞᱤ ᱨᱚᱲ ᱚᱠᱛᱚ ᱫᱚ ᱚᱥᱩᱵᱤᱫᱷᱟ ᱫᱚ ᱮᱠᱫᱚᱢ ᱵᱟᱭ ᱛᱟᱦᱮᱸ ᱠᱟᱱᱟ ᱟᱨ ᱵᱟᱹᱞᱤᱧ ᱚᱥᱩᱵᱤᱫᱷᱟ ᱟᱠᱟᱱ ᱨᱮᱦᱚᱸ ᱚᱞᱚ ᱪᱤᱠᱤ ᱡᱚᱠᱷᱚᱱ ᱞᱤᱧ ᱥᱮᱬᱟᱭᱮᱫᱟ ᱛᱟᱦᱮᱱ ᱩᱱ ᱥᱚᱢᱚᱭ ᱫᱚ ᱟᱹᱰᱤ ᱟᱹᱰᱤ ᱜᱟᱨ ᱜᱟᱨ ᱜᱟᱨᱛᱮ ᱜᱟᱱᱜᱮ ᱵᱟᱹᱞᱤᱧ ᱜᱟᱱᱮᱫ ᱛᱟᱦᱮᱸ ᱜᱟᱱᱜᱮ ᱵᱟᱝ ᱟᱹᱰᱤᱞᱤᱧ ᱠᱚᱥᱴᱚᱜ ᱠᱟᱱ ᱛᱟᱦᱮᱱᱟ ᱚᱞ ᱪᱤᱠᱤ ᱚᱞᱛᱮ ᱪᱮᱫᱟᱜ ᱥᱮ ᱟᱹᱞᱤᱧᱢᱟ ᱢᱟᱲᱟᱝ ᱤᱥᱠᱩᱞ ᱨᱮᱠᱚ ᱵᱷᱚᱨᱛᱤ ᱠᱮᱫᱞᱤᱧᱟ ᱚ ᱟ ᱚᱱᱟ ᱠᱚᱜᱮᱞᱤᱧ ᱥᱮᱬᱟ ᱞᱮᱜᱼᱟ ᱮ ᱵᱤ ᱥᱤ ᱰᱤ ᱠᱚᱜᱮ ᱛᱟᱭᱚᱢ ᱱᱟᱣᱟ ᱚᱞ ᱪᱤᱠᱤ ᱚᱞ ᱛᱟᱵᱚᱱ ᱫᱚ ᱫᱚᱢᱮ ᱜᱮᱞᱤᱧ ᱠᱚᱥᱴᱚᱭᱮᱱᱟ ᱠᱟᱬᱟᱪᱟᱝ ᱠᱩᱲᱪᱩᱝ ᱚᱞᱜᱮ ᱵᱟᱹᱞᱤᱧ ᱫᱟᱲᱮᱭᱟᱜ ᱛᱟᱦᱮᱱᱟ ᱟᱹᱰᱤ ᱠᱟᱸᱪᱟ ᱠᱚᱪᱮ ᱞᱤᱧ ᱚᱞ ᱛᱟᱦᱮᱱᱟ ᱤᱱᱟᱹ ᱯᱚᱨᱮ ᱟᱹᱰᱤ ᱠᱚᱥᱴᱚ ᱠᱚᱥᱴᱚ ᱛᱮᱜᱮ ᱟᱵᱚ ᱚᱞ ᱪᱤᱠᱤ ᱫᱚᱞᱤᱧ ᱥᱮᱬᱟ ᱠᱮᱫ ᱜᱮᱭᱟ ᱟᱨ ᱥᱮᱬᱟ ᱠᱟᱛᱮᱫ ᱢᱮᱱᱟᱜ ᱞᱤᱧᱟ ᱱᱤᱛᱚᱜ ᱫᱚ ᱟᱹᱞᱤᱧᱟᱜ ᱧᱩᱛᱩᱢ ᱚᱞ ᱜᱤᱫᱽᱨᱟᱹᱣᱟᱜ ᱧᱩᱛᱩᱢ ᱚᱞ ᱱᱮᱦᱚᱨ ᱚᱞ ᱡᱟᱦᱟᱱᱟᱜ ᱜᱮ ᱡᱮᱛᱮᱭᱟᱜ ᱜᱮ ᱠᱟᱹᱡ ᱠᱟᱹᱡ ᱫᱚᱞᱤᱧ ᱫᱟᱲᱮᱭᱟᱜᱼᱟ ᱟᱨ ᱚᱱᱟᱦᱚᱸ ᱟᱵᱚᱣᱟᱜ ᱟᱥᱲᱟ ᱢᱟ ᱵᱟᱭ ᱛᱟᱦᱮᱸ ᱠᱟᱱᱟ ᱚᱱᱟ ᱛᱟᱭ ᱮᱠ ᱜᱷᱚᱱᱴᱟ ᱠᱟᱛᱮᱫ ᱞᱮ ᱯᱟᱲᱦᱟᱜ ᱠᱟᱱ ᱛᱟᱦᱮᱱᱟ ᱩᱱ ᱥᱚᱢᱚᱭ ᱜᱮ ᱠᱚᱢ ᱥᱮ ᱠᱚᱢ ᱫᱩ ᱵᱟᱨ ᱪᱟᱸᱫᱳ ᱜᱟᱱ ᱫᱚᱞᱤᱧ ᱞᱟᱜᱟᱣ ᱞᱮᱫ ᱜᱮᱭᱟ ᱚᱞ ᱪᱤᱠᱤ ᱪᱮᱫ ᱨᱮ ᱚᱞ ᱪᱤᱠᱤ ᱪᱮᱫ ᱨᱮ ᱚᱞ ᱛᱟᱵᱚᱱ ᱫᱚ ᱟᱹᱰᱤᱜᱮ ᱟᱸᱴᱟ ᱡᱚᱛᱚ ᱠᱷᱚᱡᱟᱜ ᱦᱚᱸ ᱨᱚᱲ ᱵᱤᱱ ᱢᱮᱱ ᱟᱨ ᱠᱤᱝᱵᱟ ᱚᱞ ᱦᱚᱸᱵᱤᱱ ᱢᱮᱱᱟ ᱟᱵᱚ ᱥᱟᱱᱛᱟᱲ ᱥᱚᱢᱟᱡᱽ ᱨᱮᱱᱟᱜ ᱫᱚ ᱨᱚᱲ ᱟᱨ ᱚᱞ ᱫᱚ ᱟᱹᱰᱤ ᱟᱸᱴᱟ ᱟᱫᱚ ᱟᱵᱚ ᱞᱟᱹᱜᱤᱫ ᱫᱚ ᱨᱚᱲ ᱫᱚ ᱟᱸᱴ ᱫᱚ ᱵᱟᱝ ᱠᱟᱱᱟ ᱟᱨ ᱚᱞ ᱫᱚ ᱠᱤᱪᱷᱩ ᱮᱴᱠᱮᱴᱚᱬᱮ ᱦᱩᱭᱮᱱ ᱜᱮᱭᱟ ᱪᱮᱫ ᱛᱮ ᱟᱫᱚ ᱱᱤᱛᱚᱜ ᱫᱚ ᱥᱟᱫᱷᱟᱨᱚᱱ ᱜᱮᱞᱤᱧ ᱵᱩᱡᱷᱟᱹᱣᱟ ᱡᱟᱦᱟᱱᱟᱜ ᱜᱮᱵᱤᱱ ᱚᱞ ᱦᱚᱪᱚᱞᱤᱧᱟ ᱚᱞ ᱜᱮᱭᱟ ᱚᱱᱟ ᱛᱮᱜᱮ ᱱᱮᱛᱟᱨ ᱟᱵᱚ ᱦᱚᱸ ᱡᱟᱦᱟᱸ ᱛᱤᱱᱟᱹᱜ ᱵᱚᱱ ᱯᱟᱲᱦᱟᱜ ᱠᱟᱱᱟ ᱡᱮ ᱚᱞ ᱪᱤᱠᱤ ᱫᱚᱵᱚᱱ ᱚᱞ ᱜᱮᱭᱟ ᱨᱚᱲ ᱢᱟᱵᱚᱱ ᱨᱚᱲᱮᱫᱜᱮᱭᱟ ᱚᱞᱢᱟ ᱵᱟᱵᱚᱱ ᱟᱫ ᱦᱚᱪᱚᱣᱟᱜᱼᱟ ᱚᱞ ᱪᱤᱠᱤ ᱨᱮᱫᱚ ᱢᱮᱫ ᱞᱩᱛᱩᱨᱟᱜ ᱜᱮᱭᱟᱵᱚᱱ ᱪᱮᱫᱟᱜ ᱥᱮ ᱱᱚᱣᱟ ᱫᱚ ᱟᱵᱚᱣᱟᱜ ᱥᱟᱱᱛᱟᱲ ᱥᱚᱢᱟᱡᱽ ᱠᱟᱱᱟ ᱡᱚᱱᱚᱢ ᱨᱮᱭᱟᱜ ᱥᱮᱫᱟᱭ ᱠᱷᱚᱱ ᱨᱚᱜᱷᱩ ᱯᱚᱱᱰᱤᱛ ᱱᱟᱛᱷ ᱵᱟᱵᱟ ᱛᱟᱵᱚᱱᱮ ᱜᱟᱨ ᱜᱟᱨᱛᱮ ᱜᱟᱨ ᱧᱟᱢ ᱞᱮᱜᱼᱟ ᱚᱱᱠᱟᱜᱮ ᱚᱱᱠᱟᱜᱮ ᱟᱵᱚᱵᱦᱚᱸ ᱜᱟᱨ ᱪᱟᱦᱮ ᱛᱤᱱᱟᱹᱜ ᱵᱚᱱ ᱠᱚᱥᱴᱚᱜᱼᱟ ᱜᱟᱨ ᱧᱟᱢ ᱜᱮᱭᱟ ᱟᱨᱵᱚᱱ ᱚᱞ ᱫᱟᱲᱮᱭᱟᱜ ᱜᱮᱭᱟ